ᱦᱮᱸ ᱦᱮᱞᱳ ᱟᱞᱮ ᱵᱮᱥ ᱜᱮ ᱢᱮᱱᱟᱜ ᱞᱮᱭᱟ ᱵᱮᱥ ᱜᱮ ᱮᱱᱮᱡᱼᱥᱮᱨᱮᱧ ᱦᱚᱸ ᱵᱮᱥ ᱜᱮᱭᱟ ᱟᱞᱮ ᱥᱮᱫ ᱫᱚ ᱛᱩᱢᱫᱟᱜ ᱴᱟᱢᱟᱠ ᱛᱮᱜᱮᱞᱮ ᱮᱱᱮᱡᱼᱟ ᱦᱮᱸ ᱦᱮᱸ ᱦᱳᱭ ᱦᱳᱭ ᱦᱳᱭ ᱚᱱᱠᱟᱜᱮ ᱟᱨ ᱟᱯᱮ ᱫᱚ ᱠᱩᱥᱤᱭᱟᱜ ᱠᱚ ᱦᱳᱭ ᱟᱨ ᱟᱯᱮ ᱫᱚ ᱡᱮᱛᱮᱭᱟᱜ ᱦᱩᱭᱩᱜᱼᱟ ᱫᱟᱸᱥᱟᱭ ᱮᱱᱮᱡ ᱦᱩᱭᱩᱜ ᱜᱮᱭᱟ ᱵᱟᱦᱟ ᱨᱮ ᱵᱟᱦᱟ ᱨᱮᱫᱚ ᱡᱚᱦᱟᱨ ᱮᱱᱮᱡ ᱞᱮᱠᱟ ᱦᱳᱭ ᱟᱞᱮ ᱦᱚᱸ ᱚᱱᱠᱟᱜᱮ ᱟᱞᱮ ᱦᱚᱸ ᱚᱱᱠᱟᱜᱮ ᱦᱳᱭ ᱢᱩᱞᱩᱜ ᱢᱚᱬᱮ ᱢᱟᱦᱟᱨᱮ ᱦᱳᱭ ᱠᱩᱱᱟᱹᱢᱤ ᱠᱚᱨᱮ ᱫᱚ ᱵᱟᱭ ᱦᱩᱭ ᱠᱟᱱᱟ ᱟᱞᱮ ᱥᱮᱫ ᱨᱮᱫᱚ ᱚ ᱦᱮᱸ ᱦᱳᱭ ᱦᱳᱭ ᱦᱳᱭ ᱦᱳᱭ ᱟᱞᱮ ᱦᱚᱸ ᱱᱚᱰᱮᱱᱟᱜ ᱠᱮ ᱠᱚᱦᱚᱸ ᱞᱮ ᱦᱤᱡᱩᱜ ᱜᱮᱭᱟ ᱦᱳᱭ ᱪᱟᱞᱟᱜ ᱟᱞᱮ ᱟᱯᱮ ᱦᱚᱸ ᱦᱤᱡᱩᱜ ᱯᱮ ᱦᱳᱭ ᱦᱮᱸ